ᱤᱧ ᱫᱚ ᱞᱚᱠᱠᱷᱤ ᱵᱷᱟᱬ ᱟᱹᱰᱤᱧ ᱠᱩᱥᱤᱭᱟᱜᱼᱟ ᱞᱚᱠᱠᱷᱤ ᱵᱷᱟᱬ ᱨᱮ ᱟᱴ ᱵᱟᱡᱟᱜ ᱨᱤᱧ ᱪᱟᱞᱟᱜᱼᱟ ᱞᱚᱠᱠᱷᱤ ᱵᱷᱟᱬ ᱨᱮ ᱡᱟᱦᱟᱸ ᱛᱤᱱᱟᱹᱜ ᱯᱚᱭᱥᱟᱧ ᱥᱟᱨᱮᱡ ᱟᱹᱜᱩᱭᱟ ᱫᱚᱦᱚᱭᱟ ᱚᱱᱟ ᱯᱚᱭᱥᱟ ᱛᱮᱜᱮ ᱤᱧᱟᱹᱜ ᱟᱹᱰᱤ ᱩᱛᱟᱹᱨ ᱠᱟᱹᱢᱤᱨᱮ ᱞᱟᱜᱟᱜ ᱠᱟᱱᱟ ᱥᱚᱢᱚᱭ ᱨᱮ ᱚᱥᱚᱢᱚᱭ ᱨᱮ ᱯᱚᱭᱥᱟ ᱠᱚ ᱵᱟᱝ ᱛᱟᱦᱮᱱ ᱥᱚᱢᱚᱭ ᱚᱸᱰᱮ ᱠᱷᱚᱱ ᱤᱧ ᱩᱰᱩᱠ ᱮᱫᱟ ᱯᱟᱹᱦᱤᱞ ᱤᱧ ᱜᱚᱜᱚ ᱛᱟᱠᱚᱧ ᱧᱮᱞ ᱞᱮᱫ ᱠᱚᱣᱟ ᱥᱚᱝ ᱪᱟᱣᱞᱮ ᱠᱷᱚᱱ ᱫᱚᱦᱚ ᱡᱟᱣᱨᱟᱭᱮᱫ ᱛᱟᱦᱮᱸᱫ ᱢᱤᱫᱴᱮᱱ ᱴᱩᱠᱩᱡ ᱨᱮ ᱚᱱᱟ ᱴᱩᱠᱩᱡ ᱨᱮ ᱫᱚᱦᱚ ᱫᱚᱦᱚᱛᱮ ᱟᱢᱫᱟ ᱦᱩᱭᱩᱜ ᱠᱟᱱ ᱛᱟᱦᱮᱸᱫ ᱦᱩᱭᱩᱜ ᱠᱟᱱ ᱠᱷᱟᱱ ᱧᱮᱞ ᱫᱟᱠᱚ ᱱᱚᱣᱟ ᱫᱚ ᱡᱮᱫᱤᱱ ᱵᱟᱝ ᱠᱩᱞᱟᱹᱣ ᱞᱮᱱᱟ ᱚᱱᱟ ᱪᱟᱣᱞᱮ ᱜᱮᱠᱚ ᱩᱰᱩᱠ ᱠᱟᱛᱮᱫ ᱠᱚ ᱫᱟᱠᱟ ᱠᱮᱫᱟ ᱚᱱᱠᱟ ᱜᱮ ᱤᱧᱦᱚᱸ ᱞᱚᱠᱠᱷᱤ ᱵᱷᱟᱱᱰᱟᱨ ᱞᱚᱠᱠᱷᱤ ᱵᱷᱟᱬ ᱠᱷᱚᱱ ᱴᱟᱠᱟ ᱩᱰᱩᱠ ᱠᱟᱛᱮᱫ ᱥᱤᱢ ᱤᱧ ᱦᱟᱛᱟᱣᱮᱫ ᱠᱚᱣᱟ ᱢᱮᱨᱚᱢ ᱤᱧ ᱦᱟᱛᱟᱣᱮᱫ ᱠᱚᱣᱟ ᱱᱚᱣᱟᱧ ᱢᱚᱱᱮᱭᱫᱟ ᱱᱤᱛᱚᱜ ᱫᱚ ᱞᱟᱦᱟ ᱪᱟᱞᱟᱜ ᱠᱟᱱᱟ ᱱᱚᱣᱟ ᱞᱚᱠᱠᱷᱤ ᱵᱷᱟᱬ ᱫᱚ ᱟᱨ ᱨᱩᱣᱟᱹ ᱦᱟᱹᱥᱩ ᱨᱮᱢᱟ ᱦᱮᱸ ᱜᱮ ᱱᱤᱝᱠᱟᱹ ᱠᱟᱛᱮᱫ ᱜᱮ ᱞᱚᱠᱠᱷᱤ ᱵᱷᱟᱬ ᱫᱚ ᱟᱹᱰᱤ ᱵᱷᱟᱹᱜᱤᱭᱟ ᱟᱨᱤᱧ ᱠᱩᱥᱤᱭᱟᱜᱼᱟ ᱟᱨ ᱞᱚᱠᱠᱷᱤ ᱵᱷᱟᱬ ᱫᱚ ᱤᱧ ᱫᱩᱧ ᱫᱚᱦᱚ ᱤᱫᱤ ᱜᱮᱭᱟ ᱡᱟᱣᱨᱟ ᱤᱫᱤ ᱜᱮᱭᱟ ᱡᱚᱛᱚᱱ ᱤᱫᱤ ᱜᱮᱭᱟ